ᱟᱵᱚ ᱫᱚ ᱱᱚᱛᱮᱵᱚᱱ ᱦᱮᱡ ᱟᱠᱟᱱᱟ ᱵᱟᱡᱟᱨ ᱥᱮᱫ ᱱᱟᱞᱦᱟ ᱡᱚᱝ ᱟᱫᱚ ᱱᱚᱸᱰᱮᱢᱟ ᱮᱴᱟᱜ ᱠᱚ ᱡᱤᱱᱤᱥ ᱫᱚᱦᱚᱼᱢᱟ ᱵᱟᱝ ᱜᱟᱱᱚᱜ ᱠᱟᱱᱟ ᱩᱱᱠᱩ ᱥᱤᱢ ᱠᱚ ᱜᱮᱰᱮ ᱠᱚᱜᱮ ᱩᱱᱠᱩ ᱠᱚᱜᱮᱵᱚᱱ ᱟᱹᱥᱩᱞ ᱠᱚᱣᱟ ᱩᱱᱠᱩᱜᱮ ᱥᱮᱛᱟᱜ ᱢᱤᱫ ᱫᱷᱟᱣ ᱪᱟᱨᱟ ᱵᱚᱱ ᱮᱢᱟ ᱠᱚᱛᱮᱵᱚᱱ ᱚᱰᱳᱠ ᱠᱚᱣᱟ ᱪᱟᱞᱟᱜ ᱟᱠᱚ ᱫᱟᱬᱟᱱ ᱵᱟᱨᱦᱮ ᱠᱚᱥᱮᱱ ᱟᱨᱦᱚᱸ ᱟᱹᱭᱩᱵ ᱵᱮᱲᱟ ᱦᱤᱡᱩᱜ ᱟᱠᱚ ᱦᱮᱡ ᱠᱟᱛᱮ ᱟᱨᱦᱚᱸ ᱡᱚᱢ ᱵᱚᱱ ᱮᱢᱟ ᱠᱚᱣᱟ ᱡᱚᱢ ᱮᱢ ᱠᱟᱛᱮ ᱚᱲᱟᱜ ᱠᱚ ᱵᱚᱞᱚᱱᱟ ᱟᱨ ᱡᱟᱦᱟᱸᱭ ᱡᱩᱫᱤ ᱵᱩᱨᱥᱤ ᱵᱤᱞᱤ ᱥᱟᱱᱟᱭ ᱠᱟᱱᱟ ᱩᱱᱤ ᱫᱚᱵᱚ ᱢᱮᱱᱟ ᱡᱟᱦᱟᱸᱭ ᱜᱮ ᱢᱮᱛᱟᱭ ᱠᱟᱱᱟ ᱢᱟ ᱵᱟᱹᱵᱩ ᱵᱩᱨᱥᱤ ᱵᱮᱱᱟᱣᱟᱭᱢᱮ ᱱᱩᱭ ᱮᱸᱜᱟ ᱫᱚ ᱵᱤᱞᱤ ᱥᱟᱱᱟᱭᱮ ᱠᱟᱱᱟ ᱵᱤᱞᱤᱭᱟᱭ ᱦᱟᱸᱜ ᱵᱩᱨᱥᱤ ᱵᱮᱱᱟᱣᱟᱭᱢᱮ ᱟᱫᱚ ᱚᱱᱮ ᱵᱩᱨᱥᱤᱢ ᱵᱮᱱᱟᱣ ᱟᱫᱮᱠᱷᱟᱱ ᱟᱫᱚ ᱚᱸᱰᱮᱜᱮ ᱩᱱᱤ ᱥᱤᱢ ᱦᱚᱸᱭ ᱵᱚᱞᱚᱱᱛᱮ ᱟᱫᱚ ᱚᱱᱟ ᱵᱩᱨᱥᱤ ᱨᱮᱜᱮ ᱵᱤᱞᱤᱛᱮ ᱵᱤᱞᱤᱭᱟᱭ ᱛᱤᱱᱟᱹᱜ ᱫᱤᱱ ᱛᱤᱱᱟᱹᱜ ᱵᱤᱞᱤ ᱥᱟᱱᱟᱭᱮ ᱠᱟᱱᱟ ᱤᱱᱟᱹᱜᱼᱮ ᱵᱤᱞᱤ ᱠᱮᱫᱟ ᱛᱟᱭᱚᱢ ᱫᱚ ᱵᱩᱥᱟᱹᱜ ᱠᱚᱣᱟ ᱵᱩᱥᱟᱹᱜ ᱤᱭᱟᱹ ᱠᱟᱛᱮᱜ ᱦᱚᱸ ᱟᱨᱦᱚᱸ ᱩᱱᱠᱩ ᱡᱚᱛᱚᱱ ᱡᱚᱜᱟᱣ ᱦᱩᱭᱩᱜᱼᱟ ᱪᱟᱨᱟ ᱠᱚ ᱮᱢᱟ ᱠᱚᱢ ᱥᱮᱛᱟᱜ ᱨᱮ ᱫᱟᱜ ᱮᱢᱟ ᱠᱚᱢᱮ ᱮᱸᱜᱟ ᱫᱚ ᱛᱚᱞ ᱠᱟᱭᱢᱮ ᱵᱟᱢ ᱟᱲᱟᱜ ᱦᱚᱫ ᱠᱚᱣᱟ ᱜᱤᱫᱤ ᱠᱩᱲᱤᱫ ᱠᱚ ᱟᱹᱛᱠᱤᱨ ᱠᱚᱛᱟᱵᱚᱱᱟ ᱵᱟᱵᱚᱱ ᱟᱲᱟᱜ ᱦᱟᱱᱛᱟᱲᱚᱜᱼᱟ ᱠᱟᱹᱴᱤᱡ ᱠᱚ ᱠᱮᱴᱮᱡ ᱧᱚᱜ ᱞᱮᱱᱜᱮ ᱟᱫᱚ ᱚᱱᱛᱮᱵᱚᱱ ᱞᱟᱜᱟᱣ ᱚᱰᱳᱠ ᱠᱟᱠᱚᱣᱟ ᱱᱟᱦᱟᱜ ᱱᱤᱛᱳᱜ ᱫᱚᱵᱚᱱ ᱛᱚᱞ ᱦᱟᱛᱟᱲ ᱠᱟᱠᱚ ᱜᱮᱭᱟ